ᱤᱧᱟᱹᱜ ᱠᱤᱪᱷᱩ ᱨᱟᱹᱥᱠᱟᱹᱟᱱᱟᱝ ᱠᱟᱹᱢᱤ ᱦᱚᱨᱟ ᱨᱮᱭᱟᱜ ᱛᱟᱹᱞᱤᱠᱟ ᱫᱚ ᱦᱩᱭᱩᱜ ᱦᱩᱭᱩᱜ ᱠᱟᱱᱟ ᱡᱮ ᱟᱞᱮ ᱥᱟᱶᱛᱮ ᱢᱤᱫᱴᱮᱡ ᱵᱟᱜᱟᱱ ᱠᱚ ᱮᱢ ᱠᱟᱜ ᱞᱮᱭᱟ ᱡᱟᱦᱟᱸ ᱨᱮ ᱪᱟᱨᱟ ᱵᱟᱲᱟ ᱪᱟᱨᱟ ᱠᱚ ᱨᱚᱦᱚᱭ ᱠᱟᱜᱼᱟ ᱛᱚ ᱚᱸᱰᱮ ᱪᱟᱨᱟ ᱨᱚᱦᱚᱭ ᱢᱟᱱᱮ ᱜᱟᱛᱮ ᱠᱚ ᱥᱟᱶᱛᱮ ᱤᱧᱦᱚᱸ ᱥᱟᱶᱛᱮ ᱛᱟᱦᱮᱱᱟᱞᱤᱧ ᱢᱤᱫᱛᱮ ᱛᱟᱜᱮᱸ ᱠᱟᱛᱮ ᱚᱱᱟ ᱪᱟᱨᱟ ᱨᱮᱱᱟᱜ ᱫᱮᱠᱷᱟ ᱥᱩᱱᱟ ᱫᱟᱜ ᱠᱩᱡ ᱮᱢ ᱚᱱᱟ ᱠᱚᱜᱮ ᱡᱟᱵᱚᱛᱤᱭᱚ ᱞᱮ ᱠᱚᱨᱟᱣ ᱜᱮᱭᱟ ᱟᱨ ᱱᱚᱜᱟᱡᱽ ᱡᱤᱨᱟᱹᱣ ᱴᱟᱭᱤᱢ ᱫᱚ ᱟᱞᱮ ᱮᱢᱟᱱ ᱜᱮ ᱚᱠᱚᱭ ᱫᱚᱭ ᱥᱮᱨᱮᱧᱟ ᱚᱠᱚᱭ ᱫᱚ ᱢᱳᱵᱟᱭᱤᱞᱮ ᱜᱷᱟᱴᱟᱣᱮᱜᱼᱟ ᱚᱠᱚᱭ ᱫᱚ ᱯᱷᱳᱱ ᱛᱮ ᱨᱚᱲᱮᱜᱼᱟ ᱚᱠᱚᱭ ᱫᱚ ᱵᱤᱰᱭᱳᱭ ᱧᱮᱞᱮᱜᱼᱟ ᱮᱢᱟᱱ